ᱦᱮᱸ ᱦᱮᱞᱳ ᱟᱞᱮ ᱞᱮ ᱞᱟᱹᱭᱮᱜᱼᱟ ᱱᱚᱰᱮ ᱡᱷᱟᱲᱠᱷᱚᱸᱰ ᱠᱷᱚᱱᱟᱝ ᱟᱫᱚ ᱟᱹᱞᱤᱧ ᱦᱩᱱᱟᱹᱝ ᱞᱤᱧ ᱫᱚᱨᱠᱟᱨᱚᱜ ᱠᱟᱱᱟ ᱯᱚᱛᱚᱵ ᱠᱚ ᱢᱮᱱᱟᱜᱼᱟ ᱟᱵᱤᱱ ᱴᱷᱮᱱ ᱥᱤᱫᱩᱼᱠᱟᱹᱱᱦᱩ ᱥᱤᱫᱩᱼᱠᱟᱹᱱᱦᱩᱣᱟᱞᱟ ᱠᱤᱛᱟᱹᱵ ᱠᱚ ᱦᱩᱱᱟᱹᱝ ᱦᱳᱭ ᱟᱫᱚ ᱫᱟᱢ ᱠᱚᱜᱮ ᱱᱟᱜ ᱪᱮᱫᱞᱮᱠᱟ ᱞᱟᱜᱟᱜ ᱠᱟᱱᱟ ᱟᱨ ᱵᱟᱝᱠᱷᱟᱱ ᱚᱱᱟ ᱠᱚ ᱯᱟᱹᱭᱞᱟᱹ ᱫᱚᱨᱠᱟᱨᱚᱜ ᱠᱟᱱᱟ ᱦᱩᱱᱟᱹᱝ ᱥᱩᱫᱤᱼᱠᱟᱹᱱᱦᱩ ᱯᱚᱛᱚᱵ ᱠᱚᱜᱮ ᱦᱮᱸ ᱦᱮᱸ

ᱦᱳᱭ ᱛᱚᱵᱮ ᱟᱹᱜᱩᱭ ᱵᱤᱱ ᱟᱹᱞᱤᱧ ᱦᱚᱸ ᱠᱚ ᱫᱚᱨᱠᱟᱨᱚᱜ ᱠᱟᱱᱟ ᱚᱱᱟ ᱯᱚᱛᱚᱵ ᱠᱚᱜᱮ ᱦᱳᱭ ᱛᱤᱥ ᱠᱚᱛᱮ ᱵᱮᱱ ᱟᱹᱜᱩ ᱫᱟᱲᱮᱭᱟᱜᱼᱟ ᱢᱟᱥᱮ ᱥᱚᱢᱚᱭ ᱠᱚ ᱛᱤᱥ ᱵᱮᱱ ᱮᱢ ᱫᱟᱲᱮᱭᱟᱜᱼᱟ ᱦᱳᱭ ᱚᱱᱠᱟ ᱫᱚ ᱞᱚᱜᱚᱱ ᱫᱷᱟᱨᱟ ᱜᱮ ᱫᱚᱨᱠᱟᱨᱚᱜ ᱠᱟᱱᱟ ᱦᱩᱱᱟᱹᱝ ᱢᱮᱱᱮᱜᱼᱟ ᱠᱚ ᱚᱱᱟ ᱯᱚᱛᱚᱵ ᱜᱮ ᱧᱟᱢ ᱫᱟᱲᱮᱭᱟᱜ ᱠᱷᱟᱡ ᱞᱚᱜᱚᱱ ᱫᱷᱟᱨᱟ ᱵᱮᱱ ᱟᱹᱜᱩᱣᱟᱞᱮᱭᱟ ᱠᱷᱟᱱ ᱟᱹᱰᱤ ᱡᱩᱛᱩᱜᱼᱟ ᱟᱫᱚ ᱟᱵᱤᱱ ᱜᱮ ᱛᱤᱥ ᱵᱤᱱ ᱟᱹᱜᱩᱭᱮᱜᱼᱟ ᱦᱳᱭ ᱦᱳᱭ ᱛᱚᱵᱮ ᱟᱹᱜᱩᱭ ᱵᱤᱱ ᱦᱟᱸᱜ ᱟᱨ ᱛᱚᱠᱷᱚᱱ ᱵᱤᱱ ᱞᱟᱹᱭᱟᱞᱮ ᱵᱤᱱ ᱮᱱᱠᱷᱟᱱ ᱞᱮ ᱪᱟᱞᱟᱣ ᱜᱚᱫᱚᱜᱼᱟ ᱟᱹᱜᱩᱭᱟᱞᱤᱧ ᱱᱟᱜ ᱦᱳᱭ